ᱞᱟᱠᱪᱟᱨᱟᱱ ᱥᱮᱨᱣᱟ ᱫᱚ ᱦᱩᱭᱩᱜ ᱠᱟᱱᱟ ᱟᱵᱩ ᱡᱟᱛᱤ ᱨᱮ ᱡᱚᱱᱢᱚᱜ ᱠᱷᱚᱡ ᱜᱩᱡᱩᱜ ᱫᱷᱟᱹᱵᱤᱡ ᱛᱮ ᱡᱮᱼᱡᱮ ᱱᱤᱭᱚᱢ ᱠᱟᱱᱩᱱ ᱦᱮᱱᱟᱜ ᱛᱟᱵᱚᱱᱟ ᱡᱮᱢᱚᱱ ᱡᱚᱱᱢᱚ ᱞᱮᱱ ᱠᱷᱟᱡ ᱡᱚᱱᱢᱚ ᱞᱮᱱ ᱠᱷᱟᱡ ᱪᱷᱟᱹᱴᱭᱟᱹᱨ ᱦᱩᱭᱩᱜᱼᱟ ᱦᱟᱨᱟ ᱵᱩᱨᱩ ᱞᱮᱱ ᱠᱷᱟᱡ ᱵᱟᱯᱞᱟ ᱟᱨ ᱜᱩᱡᱩᱜ ᱜᱩᱨᱩᱜ ᱞᱮᱱᱠᱷᱟᱡ ᱵᱷᱟᱸᱰᱟᱱ ᱦᱩᱭᱩᱜᱼᱟ ᱥᱮᱭ ᱨᱚᱠᱚᱢ ᱚᱱᱟ ᱞᱟᱠᱪᱟᱨᱟᱱ ᱥᱮᱨᱣᱟ ᱫᱚ ᱟᱨ ᱯᱟᱹᱛᱭᱟᱹᱣ ᱫᱚ ᱡᱟᱦᱟᱸᱭ ᱠᱚ ᱟᱵᱚ ᱨᱮᱱ ᱵᱚᱸᱜᱟ ᱵᱩᱨᱩ ᱦᱮᱱᱟᱜ ᱠᱟᱣᱟ ᱥᱚᱨᱦᱟᱭ ᱵᱚᱸᱜᱟ ᱯᱟᱛᱟ ᱵᱚᱸᱜᱟ ᱡᱮᱴᱟ ᱵᱚᱱ ᱵᱚᱸᱜᱟᱭᱟ ᱚᱱᱟᱜᱮ ᱯᱟᱹᱛᱭᱟᱹᱣ ᱨᱮᱱᱟᱜ ᱫᱚ ᱟᱨ ᱵᱷᱟᱨᱚᱛ ᱨᱮᱫᱚ ᱟᱭᱢᱟ ᱨᱚᱠᱚᱢ ᱡᱟᱛᱤ ᱫᱷᱚᱨᱢᱚ ᱦᱮᱱᱟᱜ ᱵᱚᱱᱟ ᱟᱭᱢᱟ ᱞᱮᱠᱟ ᱵᱷᱟᱥᱟ ᱦᱮᱱᱟᱜᱼᱟ ᱚᱱᱟ ᱞᱮᱠᱟ ᱛᱮᱜᱮ ᱵᱷᱟᱨᱚᱛ ᱫᱚ ᱟᱞᱟᱫᱟ ᱜᱮᱭᱟ